ᱤᱧ ᱵᱟᱨ ᱯᱮ ᱫᱤᱱ ᱞᱟᱦᱟᱨᱮ ᱢᱤᱫᱴᱮᱱ ᱵᱳᱭ ᱤᱧ ᱦᱟᱛᱟᱣ ᱞᱮᱫᱟ ᱢᱟᱱᱠᱚᱲ ᱥᱩᱯᱟᱨ ᱢᱟᱨᱠᱮᱴ ᱠᱷᱚᱱ ᱦᱩᱰᱤᱧ ᱜᱤᱫᱽᱨᱟᱹ ᱞᱟᱹᱜᱤᱫ ᱤᱧ ᱯᱟᱲᱦᱟᱣ ᱠᱟᱛᱮᱫ ᱟᱹᱰᱤ ᱱᱟᱯᱟᱭᱤᱧ ᱵᱩᱡᱽ ᱠᱮᱫᱟ ᱪᱮᱫᱟᱜ ᱥᱮ ᱚᱱᱟ ᱵᱳᱭ ᱨᱮ ᱱᱟᱯᱟᱭ ᱱᱟᱯᱟᱭ ᱪᱷᱚᱵᱤ ᱟᱨ ᱚᱱᱚᱬᱦᱮ ᱢᱮᱱᱟᱜᱼᱟ ᱡᱟᱦᱟᱸᱭ ᱜᱤᱫᱽᱨᱟᱹ ᱯᱟᱲᱦᱟᱜ ᱨᱮ ᱢᱚᱱ ᱵᱟᱹᱱᱩᱜ ᱛᱟᱭᱟ ᱪᱷᱚᱵᱤ ᱧᱮᱞ ᱠᱟᱛᱮᱫ ᱜᱮ ᱩᱱᱤ ᱯᱟᱲᱦᱟᱜ ᱨᱮ ᱟᱜᱽᱨᱚᱦᱚ ᱡᱟᱜᱟᱣᱟᱭᱟ ᱟᱨ ᱚᱱᱟ ᱵᱳᱭ ᱟᱹᱰᱤ ᱠᱮᱴᱮᱡ ᱟᱹᱰᱤ ᱱᱟᱯᱟᱭ ᱛᱟᱦᱮᱱᱟ ᱚᱱᱟ ᱵᱳᱭ ᱯᱟᱲᱦᱟᱣ ᱠᱟᱛᱮ ᱟᱭᱢᱟ ᱚᱱᱚᱬᱦᱮ ᱟᱨ ᱟᱭᱢᱟ ᱪᱷᱚᱲᱟᱧ ᱪᱮᱫ ᱠᱟᱫᱟ